ᱰᱟᱹᱝᱜᱽᱨᱤ ᱜᱩᱨᱤᱡ ᱫᱚ ᱟᱹᱰᱤ ᱠᱷᱟᱱ ᱟᱹᱰᱤ ᱵᱷᱟᱹᱜᱤ ᱜᱮᱭᱟ ᱰᱟᱝᱜᱽᱨᱤ ᱜᱷᱩᱨᱤᱡ ᱵᱟᱝ ᱠᱷᱟᱱ ᱫᱚ ᱟᱵᱚᱣᱟᱜ ᱠᱟᱹᱢᱤ ᱦᱚᱨᱟ ᱫᱚ ᱚᱠᱟᱴᱟᱜ ᱦᱚᱸ ᱵᱟᱝ ᱜᱟᱱᱚᱜ ᱛᱟᱵᱚᱱᱟ ᱰᱟᱹᱝᱜᱽᱨᱤ ᱜᱩᱨᱤᱡ ᱫᱚ ᱵᱚᱸᱝᱜᱟ ᱵᱩᱨᱩ ᱨᱮᱦᱚᱸ ᱜᱮᱡ ᱟᱵᱚᱱ ᱜᱩᱨᱤᱡ ᱟᱵᱚᱱ ᱜᱩᱨᱤᱡ ᱵᱟᱝ ᱠᱷᱟᱱ ᱜᱮ ᱵᱟᱝ ᱜᱟᱱᱚᱜᱼᱟ ᱟᱨ ᱥᱮ ᱱᱚᱜᱼᱚ ᱱᱚᱝᱠᱟ ᱠᱟᱹᱢᱤ ᱦᱚᱨᱟ ᱨᱮᱦᱚᱸ ᱪᱷᱩᱛ ᱵᱩᱠᱩᱛ ᱨᱮᱦᱚᱸ ᱰᱟᱝᱜᱽᱨᱟ ᱜᱷᱩᱨᱤᱡ ᱛᱮ ᱵᱟᱵᱚᱱ ᱤᱨᱪᱤ ᱩᱰᱩᱜ ᱞᱮᱠᱷᱟᱱ ᱟᱵᱚ ᱦᱚᱸ ᱵᱟᱵᱚᱱ ᱥᱩᱫᱫᱷᱚᱜᱼᱟ ᱠᱟᱨᱚᱱ ᱤᱱᱟᱛᱮ ᱰᱟᱝᱜᱽᱨᱤ ᱜᱩᱨᱤᱡ ᱫᱚ ᱡᱚᱛᱚ ᱠᱷᱚᱱ ᱵᱟᱵᱚᱱ ᱵᱮᱵᱷᱟᱨᱟ ᱯᱷᱮᱰ ᱠᱷᱚᱱᱟᱜ ᱢᱩᱪᱟᱹᱫ ᱫᱷᱟᱹᱨᱤᱡ ᱢᱟᱱᱮ ᱵᱮᱥ ᱠᱚᱨᱮ ᱰᱟᱝᱨᱤ ᱜᱩᱨᱤᱡ ᱵᱟᱵᱚᱱ ᱵᱮᱵᱷᱟᱨᱟ ᱞᱮᱠᱷᱟᱱ ᱟᱵᱚᱣᱟᱜ ᱫᱚ ᱚᱱᱟ ᱥᱩᱫᱫᱷᱚ ᱫᱚ ᱵᱟᱝ ᱦᱩᱭᱩᱜ ᱛᱟᱵᱚᱱᱟ